ᱡᱟᱦᱟᱸ ᱜᱮ ᱫᱚᱨᱭᱟ ᱨᱮ ᱵᱟᱝ ᱟᱦᱟᱨ ᱨᱮ ᱵᱟᱝ ᱯᱩᱠᱷᱨᱤ ᱨᱮ ᱡᱟᱦᱟᱸ ᱞᱮᱠᱟᱱᱟᱜ ᱜᱮ ᱱᱟᱦᱟᱸᱜ ᱵᱷᱳᱴ ᱢᱮᱱᱟᱜᱼᱟ ᱚᱱᱟ ᱵᱷᱤᱛᱨᱤ ᱠᱷᱚᱱ ᱤᱧ ᱫᱚ ᱡᱟᱦᱟᱸ ᱡᱮ ᱢᱟᱱᱮ ᱢᱟᱲᱟᱝ ᱥᱮᱫ ᱦᱚᱸ ᱪᱩᱭᱯᱩ ᱛᱟᱭᱚᱢ ᱛᱟᱭᱚᱢ ᱥᱮᱫ ᱦᱚᱸ ᱪᱩᱭᱯᱩ ᱟᱨ ᱯᱟᱛᱟᱞ ᱵᱟᱹᱰᱤ ᱛᱮ ᱡᱟᱦᱟᱸ ᱪᱟᱞᱟᱜᱼᱟ ᱚᱱᱟ ᱨᱮᱜᱮ ᱤᱧ ᱫᱚ ᱟᱹᱰᱤ ᱪᱮᱦᱨᱟᱧ ᱵᱩᱡᱷᱟᱹᱣᱟ ᱪᱮᱫᱟᱜ ᱥᱮ ᱚᱱᱟ ᱨᱮᱫᱚ ᱯᱟᱹᱞᱴᱤᱜ ᱨᱮᱭᱟᱜ ᱵᱚᱛᱚᱨ ᱵᱟᱹᱱᱩᱜᱼᱟ ᱫᱟᱜ ᱪᱤᱞᱠᱟᱹᱜ ᱨᱮᱦᱚᱸ ᱵᱟᱭ ᱥᱮᱴᱮᱨ ᱜᱚᱫ ᱢᱮᱭᱟ ᱟᱨ ᱡᱟᱦᱟᱸ ᱛᱤᱱᱟᱹᱜ ᱥᱚᱠᱛᱚᱭ ᱫᱟᱹᱲ ᱨᱮᱦᱚᱸ ᱵᱟᱭ ᱯᱟᱹᱞᱴᱤᱜᱼᱟ ᱛᱟᱢ ᱚᱱᱟ ᱠᱷᱟᱹᱛᱤᱨ ᱤᱧ ᱫᱚ ᱚᱱᱠᱟᱱᱟᱜ ᱨᱮ ᱟᱹᱰᱤᱧ ᱠᱩᱥᱤᱭᱟᱜᱼᱟ ᱟᱨ ᱮᱴᱟᱜᱟᱜ ᱠᱚᱨᱮ ᱫᱚ ᱡᱟᱦᱟᱸ ᱞᱮᱠᱟ ᱮᱛᱚᱢ ᱥᱮᱫ ᱦᱚᱸᱭ ᱫᱟᱹᱲ ᱫᱟᱹᱲ ᱜᱚᱫᱟ ᱠᱚᱸᱧᱮ ᱥᱮᱫ ᱦᱚᱸᱭ ᱫᱟᱹᱲ ᱫᱟᱹᱲ ᱜᱚᱫᱟ ᱛᱤᱸᱜᱩ ᱠᱟᱛᱮᱢ ᱛᱟᱦᱮᱸ ᱠᱚᱜᱼᱟ ᱛᱤᱸᱜᱩ ᱨᱮᱜᱮ ᱡᱟᱸᱜᱟ ᱛᱮᱜᱮᱢ ᱠᱚᱱᱴᱨᱳᱞᱟ ᱵᱟᱝ ᱡᱟᱸᱜᱟ ᱛᱮᱜᱮ ᱦᱟᱸᱜ ᱮᱢ ᱟᱥᱛᱮᱭᱟ ᱥᱚᱠᱛᱚᱭᱟᱢ ᱚᱱᱟ ᱫᱚ ᱟᱹᱰᱤ ᱵᱤᱯᱚᱫ ᱞᱮᱠᱟᱜᱤᱧ ᱵᱩᱡᱷᱟᱹᱣᱟ ᱚᱱᱟᱛᱮ ᱤᱧ ᱫᱚ ᱡᱟᱦᱟᱸ ᱢᱟᱲᱟᱝ ᱥᱮᱫ ᱦᱚᱸ ᱪᱚᱭᱠᱩᱫ ᱛᱟᱭᱚᱢ ᱥᱮᱫ ᱦᱚᱸ ᱪᱚᱭᱠᱩᱫ ᱱᱟᱯᱟᱭ ᱰᱷᱚᱸᱜᱟ ᱛᱟᱦᱮᱸ ᱠᱚᱜᱼᱟ ᱚᱱᱟᱨᱮ ᱫᱩᱲᱩᱵ ᱠᱟᱛᱮ ᱛᱤ ᱛᱮᱜᱮ ᱯᱟᱛᱟᱞ ᱵᱟᱲᱤ ᱛᱮ ᱟᱢ ᱠᱩᱥᱤᱭᱟᱜ ᱟᱢ ᱛᱤᱱᱟᱹᱜ ᱥᱚᱠᱛᱚ ᱥᱮᱱᱚᱜ ᱥᱟᱱᱟᱭᱮᱫ ᱢᱮᱭᱟ ᱛᱤᱱᱟᱹᱜ ᱵᱟᱹᱭ ᱵᱟᱹᱭᱛᱮ ᱥᱮᱱᱚᱜ ᱥᱟᱱᱟᱭᱮᱫ ᱢᱮᱭᱟ ᱚᱱᱟ ᱫᱚ ᱟᱢ ᱩᱭᱦᱟᱹᱨᱚᱜ ᱢᱮ ᱟᱨ ᱟᱢ ᱛᱤᱱᱟᱹᱜ ᱮᱢ ᱵᱷᱚᱨᱥᱟᱭᱮᱜᱼᱟ ᱛᱤᱱᱟᱹᱜ ᱵᱟᱢ ᱵᱷᱚᱨᱥᱟᱭᱮᱜᱼᱟ ᱚᱱᱟ ᱦᱤᱥᱟᱹᱵ ᱛᱮ ᱟᱢ ᱞᱟᱲᱟᱣ ᱢᱮ ᱱᱤᱡᱮ ᱛᱮᱜᱮ ᱦᱮᱸ ᱚᱸᱰᱮ ᱦᱚᱸ ᱧᱮᱞ ᱢᱮ ᱡᱩᱫᱤ ᱥᱚᱠᱛᱚ ᱫᱟᱜ ᱪᱷᱤᱞᱠᱟᱹᱜ ᱠᱟᱱᱟ ᱵᱟᱝ ᱜᱷᱮᱣᱨᱟᱜ ᱠᱟᱱᱟ ᱚᱱᱟ ᱠᱚ ᱮᱛᱚᱢ ᱟᱨ ᱟᱲᱮ ᱫᱚᱦᱚᱭ ᱨᱮᱭᱟᱜ ᱠᱟᱹᱴᱤᱡ ᱱᱚᱡᱚᱨ ᱫᱚᱦᱚ ᱠᱟᱜ ᱢᱮ ᱚᱠᱟ ᱥᱮᱫ ᱛᱮ ᱫᱟᱜ ᱥᱤᱫᱷᱟᱹ ᱥᱟᱫᱷᱟ ᱫᱷᱟᱨᱟ ᱪᱟᱞᱟᱜ ᱠᱟᱱᱟ ᱚᱱᱠᱟ ᱛᱮᱜᱮ ᱟᱢ ᱦᱚᱸ ᱵᱳᱰ ᱨᱮᱫᱚ ᱫᱮᱡ ᱠᱟᱛᱮ ᱥᱮᱱᱚᱜ ᱟᱢ ᱤᱱᱟᱹᱜ ᱠᱷᱟᱱ ᱜᱮ ᱟᱢ ᱨᱟᱹᱥᱠᱟᱹ ᱦᱚᱸᱢ ᱵᱩᱡᱷᱟᱹᱣᱟ ᱟᱨ ᱟᱹᱰᱤ ᱥᱟᱺᱜᱤᱧ ᱦᱚᱨ ᱦᱚᱸᱢ ᱥᱮᱱ ᱫᱟᱲᱮᱭᱟᱜᱼᱟ ᱟᱹᱰᱤ ᱫᱷᱟᱣ ᱛᱮ ᱚᱸᱰᱮ ᱟᱹᱪᱩᱨ ᱵᱤᱦᱩᱨ ᱦᱚᱸᱢ ᱟᱹᱪᱩᱨ ᱵᱤᱦᱩᱨ ᱫᱟᱲᱮᱭᱟᱜᱼᱟ ᱢᱚᱱᱮ ᱨᱮ ᱪᱮᱫ ᱦᱚᱸ ᱵᱚᱛᱚᱨ ᱛᱟᱢ ᱵᱟᱭ ᱛᱟᱦᱮᱱᱟ